ᱢᱟᱨᱮ ᱥᱮᱨᱮᱧ ᱟᱨ ᱱᱮᱛᱟᱨᱟᱜ ᱥᱮᱨᱮᱧ ᱢᱩᱫᱽ ᱨᱮ ᱵᱷᱮᱜᱮᱫ ᱫᱚ ᱟᱭᱢᱟ ᱢᱮᱱᱟᱜᱼᱟ ᱢᱟᱪᱮᱫ ᱢᱟᱨᱮ ᱥᱮᱨᱮᱧ ᱫᱚ ᱯᱟᱹᱦᱤᱞ ᱨᱮᱱᱟᱜ ᱢᱚᱡᱽ ᱜᱮ ᱟᱡᱚᱢᱚᱜᱼᱟ ᱢᱮᱱᱠᱷᱟᱱ ᱢᱟᱨᱮ ᱥᱮᱨᱮᱧ ᱨᱮᱫᱚ ᱵᱚᱭᱦᱟ ᱟᱭᱳ ᱵᱟᱵᱟ ᱜᱚᱲᱚᱢ ᱵᱩᱰᱦᱤ ᱡᱚᱛᱚ ᱦᱚᱲ ᱢᱤᱫ ᱥᱟᱶ ᱫᱩᱲᱩᱵ ᱠᱟᱛᱮ ᱟᱸᱡᱚᱢ ᱜᱟᱱᱚᱜᱼᱟ ᱟᱨ ᱢᱮᱱᱠᱷᱟᱱ ᱱᱮᱛᱟᱨᱟᱜ ᱥᱮᱨᱮᱧ ᱠᱚᱫᱚ ᱵᱚᱭᱦᱟ ᱥᱟᱶ ᱟᱭᱳ ᱵᱟᱵᱟ ᱥᱟᱶ ᱜᱚᱲᱚᱢ ᱵᱩᱰᱦᱤ ᱥᱟᱶ ᱫᱩᱲᱩᱵ ᱠᱟᱛᱮ ᱟᱸᱡᱚᱢ ᱵᱟᱝ ᱜᱟᱱᱚᱜᱼᱟ ᱢᱟᱨᱮ ᱥᱮᱨᱮᱧ ᱥᱚᱨᱦᱟᱭ ᱫᱚᱝ ᱞᱟᱜᱽᱬᱮ ᱯᱟᱹᱦᱤᱞ ᱫᱚ ᱛᱩᱢᱫᱟᱜ ᱴᱟᱢᱟᱠ ᱛᱟᱦᱮᱸ ᱠᱟᱱᱛᱮ ᱢᱚᱡᱽ ᱜᱮ ᱵᱩᱡᱷᱟᱹᱜ ᱠᱟᱱ ᱛᱟᱦᱮᱱᱟ ᱚᱠᱛᱚ ᱠᱷᱟᱹᱛᱤᱨ ᱡᱚᱛᱚ ᱡᱤᱱᱤᱥ ᱜᱮ ᱵᱚᱫᱟᱣᱟᱠᱟᱱᱟ ᱢᱮᱱᱠᱷᱟᱱ ᱯᱟᱹᱦᱤᱞ ᱫᱚ ᱚᱨᱠᱮᱥᱴᱟᱨ ᱱᱚᱜ ᱚᱝᱠᱟᱱᱟᱜ ᱵᱟᱡᱱᱟ ᱠᱚᱫᱚ ᱵᱟᱝ ᱛᱟᱦᱮᱸ ᱠᱟᱱᱟ ᱛᱩᱢᱫᱟᱜ ᱴᱟᱢᱟ ᱛᱮᱜᱮ ᱟᱹᱰᱤ ᱢᱚᱡᱽ ᱢᱚᱱᱮ ᱨᱤᱡᱷᱟᱹᱣ ᱜᱮ ᱵᱩᱡᱷᱟᱹᱜ ᱠᱟᱱ ᱛᱟᱦᱮᱱᱟ ᱟᱨ ᱱᱚᱣᱟ ᱚᱠᱛᱚ ᱫᱚ ᱚᱨᱠᱮᱥᱨᱟᱴ ᱠᱷᱟᱹᱛᱤᱨ ᱜᱚ ᱵᱟᱵᱟ ᱥᱟᱶ ᱫᱩᱲᱩᱵ ᱠᱟᱛᱮ ᱥᱮᱨᱮᱧ ᱵᱟᱝ ᱟᱸᱡᱚᱢ ᱜᱟᱱᱚᱜᱼᱟ ᱢᱤᱫ ᱵᱟᱨ ᱮᱢᱚᱱ ᱥᱮᱨᱮᱧ ᱢᱮᱱᱟᱜᱼᱟ ᱡᱟᱦᱟᱸ ᱟᱡᱚᱢ ᱛᱮᱦᱚᱸ ᱞᱟᱡᱟᱣ ᱜᱮ ᱵᱩᱡᱷᱟᱹᱜᱼᱟ

ᱢᱟᱨᱮ ᱥᱮᱨᱮᱧ ᱫᱚ ᱟᱹᱰᱤ ᱜᱮ ᱢᱚᱡᱽ ᱵᱩᱡᱷᱟᱹᱜᱼᱟ ᱢᱟᱨᱮ ᱥᱮᱨᱮᱧ ᱫᱚ ᱯᱟᱹᱦᱤᱞ ᱦᱚᱸ ᱠᱚ ᱟᱸᱡᱚᱢᱮᱫ ᱛᱟᱦᱮᱱᱟ ᱟᱨ ᱱᱮᱛᱟᱨ ᱦᱚᱸ ᱡᱚᱛᱚ ᱦᱚᱲ ᱫᱩᱲᱩᱵ ᱠᱟᱛᱮ ᱟᱡᱚᱢ ᱜᱟᱱᱚᱜᱼᱟ ᱱᱟᱣᱟ ᱥᱮᱨᱮᱧ ᱫᱚ ᱵᱟᱝ ᱟᱡᱚᱢ ᱜᱟᱱᱚᱜᱼᱟ ᱢᱟᱨᱮ ᱥᱮᱨᱮᱧ ᱫᱚ ᱵᱟᱯᱞᱟ ᱨᱮ ᱵᱤᱦᱟᱹ ᱨᱮ ᱯᱚᱨᱚᱵᱽ ᱨᱮ ᱵᱟᱦᱟ ᱨᱮ ᱛᱩᱢᱫᱟᱜ ᱴᱟᱢᱟᱠ ᱛᱮᱦᱚᱸ ᱨᱩ ᱜᱟᱱᱚᱜ ᱠᱟᱱ ᱛᱟᱦᱮᱱᱟ ᱟᱨ ᱚᱱᱟ ᱮᱠᱷᱚᱱ ᱱᱤᱭᱟᱹ ᱚᱠᱛᱚ ᱵᱚᱫᱚᱞ ᱠᱟᱛᱮ ᱚᱨᱠᱮᱥᱴᱟᱨ ᱠᱚ ᱟᱹᱜᱩᱣᱟᱠᱟᱜ ᱠᱚᱣᱟ ᱡᱟᱦᱟᱸ ᱢᱚᱡᱽ ᱵᱟᱝ ᱟᱸᱡᱚᱢᱚᱜᱼᱟ ᱢᱟᱨᱮ ᱥᱮᱨᱮᱧ ᱫᱚ ᱥᱚᱨᱦᱟᱭ ᱠᱚ ᱥᱚᱨᱦᱟᱭ ᱥᱳᱢᱳᱭ ᱛᱩᱢᱫᱟᱜ ᱴᱟᱢᱟᱠ ᱨᱩ ᱠᱟᱛᱮ ᱦᱚᱸ ᱢᱚᱡᱽ ᱜᱮ ᱵᱩᱡᱷᱟᱹᱜᱼᱟ ᱵᱟᱯᱞᱟ ᱵᱤᱦᱟᱹ ᱨᱮᱦᱚᱸ ᱥᱮ ᱵᱟᱦᱟ ᱯᱚᱨᱚᱵᱽ ᱨᱮᱦᱚᱸ ᱢᱚᱡᱽ ᱜᱮ ᱵᱩᱡᱷᱟᱹᱜᱼᱟ ᱱᱮᱛᱟᱨᱟᱜ ᱥᱮᱨᱮᱧ ᱫᱚ ᱠᱷᱟᱹᱞᱤ ᱥᱟᱭᱩᱱᱰ ᱠᱚ ᱵᱟᱡᱟᱣ ᱮᱫᱟ ᱵᱟᱝᱠᱷᱟᱱ ᱫᱚ ᱢᱟᱨᱮ ᱥᱮᱨᱮᱧ ᱜᱮ ᱢᱚᱡᱽ ᱱᱚᱣᱟ ᱜᱮ ᱢᱟᱨᱮ ᱥᱮᱨᱮᱧ ᱟᱨ ᱱᱮᱛᱟᱨᱟᱜ ᱥᱮᱨᱮᱧ ᱢᱩᱫᱽ ᱨᱮ ᱵᱷᱮᱜᱮᱫ ᱫᱚ ᱠᱟᱱᱟ